ᱤᱧ ᱫᱚ ᱫᱮᱥᱤ ᱥᱤ ᱩᱛᱩᱧ ᱠᱩᱥᱤᱭᱟᱜᱼᱟ ᱚᱱᱟ ᱛᱮ ᱫᱮᱥᱤ ᱥᱤᱢ ᱠᱚᱞᱮ ᱜᱚᱡ ᱵᱟᱲᱟ ᱞᱮᱠᱚ ᱠᱷᱟᱱ ᱟᱹᱰᱤ ᱠᱟᱡᱟᱠ ᱩᱛᱩ ᱞᱟᱹᱜᱤᱫ ᱛᱮᱧ ᱩᱥᱟᱹᱨᱟ ᱤᱧ ᱪᱷᱩᱴᱟᱹᱣ ᱜᱚᱫᱚᱜᱼᱟ ᱟᱫᱚ ᱚᱱᱟᱛᱤᱧ ᱪᱷᱩᱴᱟᱹᱣ ᱜᱚᱫᱚᱜᱼᱟ ᱟᱨ ᱤᱧ ᱩᱛᱩ ᱫᱟᱠᱟ ᱞᱮᱠᱷᱟᱱ ᱟᱨ ᱥᱤᱵᱤᱞ ᱧᱚᱜ ᱤᱧ ᱩᱛᱩ ᱞᱮᱠᱷᱟᱱ ᱟᱨ ᱤᱧ ᱡᱚᱢ ᱵᱟᱲᱟ ᱦᱚᱪᱚ ᱞᱮᱠᱚ ᱠᱷᱟᱱ ᱟᱨᱠᱚ ᱞᱟᱹᱭ ᱠᱛᱤᱧᱟᱹ ᱡᱮ ᱥᱤᱵᱤᱞ ᱜᱮ ᱦᱩᱭ ᱠᱟᱱᱟ ᱛᱚ ᱟᱹᱰᱤᱜᱟᱱᱤᱧ ᱠᱩᱥᱤᱜᱼᱟ ᱚᱱᱟ ᱛᱮ ᱡᱟᱦᱟᱸ ᱡᱤᱞ ᱥᱮ ᱦᱟᱹᱠᱩ ᱞᱮ ᱟᱹᱜᱩ ᱞᱮᱠᱚ ᱠᱷᱟᱱ ᱤᱧ ᱫᱚ ᱠᱟᱡᱟᱠ ᱜᱤᱧ ᱪᱷᱩᱴᱟᱹᱣᱟ ᱩᱛᱩ ᱫᱟᱠᱟᱭ ᱞᱟᱹᱜᱤᱫ ᱛᱮᱫᱚ ᱪᱷᱩᱴᱟᱹᱣ ᱜᱚᱫᱚᱜᱼᱟᱹᱧ ᱡᱟᱛᱮ ᱠᱚ ᱞᱟᱹᱭᱟᱹᱧᱟᱹ ᱡᱮ ᱟᱢᱮᱢ ᱩᱛᱩᱣ ᱠᱟᱜᱼᱟ ᱥᱮ ᱱᱩᱭᱮᱭ ᱩᱛᱩᱣ ᱠᱟᱜᱼᱟ ᱟᱹᱰᱤᱜᱟᱱ ᱥᱤᱵᱤᱞ ᱠᱟᱱᱟ ᱢᱟᱥᱮ ᱡᱚᱢ ᱨᱮ ᱥᱤᱵᱤᱞ ᱥᱚᱲᱚᱢ ᱠᱚ ᱵᱩᱡᱷᱟᱹᱣ ᱞᱮᱠᱷᱟᱡ ᱠᱚ ᱠᱩᱞᱤᱭᱟ ᱡᱮ ᱚᱠᱚᱭ ᱩᱛᱩᱣ ᱠᱮᱫᱟ ᱛᱚ ᱠᱚ ᱞᱟᱹᱭᱟᱹᱧᱟᱹ ᱡᱮ ᱱᱩᱭᱮᱭ ᱩᱛᱩᱣ ᱠᱟᱜᱼᱟ ᱚᱱᱟ ᱛᱮ ᱤᱧ ᱛᱟᱭᱱᱚᱢ ᱛᱮ ᱨᱟᱹᱥᱠᱟᱹᱧ ᱵᱩᱡᱷᱟᱹᱣᱟ ᱡᱮ ᱩᱱᱟᱹᱜ ᱥᱤᱵᱤᱞ ᱛᱚᱵᱮᱧ ᱩᱛᱩ ᱫᱟᱲᱮᱭᱟᱜ ᱠᱟᱱᱟ ᱟᱨ ᱠᱚ ᱠᱩᱥᱤᱭᱟᱛᱤᱧ ᱠᱟᱱᱟ ᱚᱱᱟ ᱤᱧ ᱛᱟᱭᱱᱚᱢ ᱛᱮ ᱵᱟᱨ ᱵᱟᱨ ᱢᱚᱱᱮ ᱪᱤᱱᱛᱟᱹ ᱨᱮ ᱦᱮᱡ ᱟᱹᱧᱟᱹ ᱟᱨᱤᱧ ᱠᱩᱥᱤᱭᱟᱜᱼᱟ